ᱦᱮᱸ ᱢᱤᱫᱴᱟᱱ ᱵᱮᱵᱽᱥᱟ ᱥᱮ ᱟᱹᱠᱷᱨᱤᱧ ᱨᱮᱭᱟᱜ ᱡᱟᱦᱟᱸ ᱯᱟᱱᱛᱷᱟ ᱚᱱᱟ ᱫᱚ ᱱᱚᱝᱠᱟ ᱦᱩᱭ ᱫᱟᱲᱮᱭᱟᱜᱼᱟ ᱡᱮᱢᱚᱱ ᱤᱧ ᱜᱮ ᱤᱧ ᱫᱚ ᱟᱵᱚᱣᱟᱜ ᱡᱟᱦᱟᱸ ᱵᱷᱟᱨᱚᱛ ᱵᱚᱨᱥᱚ ᱨᱮᱭᱟᱜ ᱡᱟᱦᱟᱸ ᱨᱟᱡᱽᱫᱷᱟᱱᱤ ᱫᱤᱞᱞᱤ ᱫᱤᱞᱞᱤ ᱠᱷᱚᱱ ᱤᱧ ᱫᱚ ᱡᱟᱦᱟᱸ ᱠᱤᱪᱨᱤᱡ ᱥᱮ ᱞᱩᱜᱽᱲᱤᱡ ᱠᱚ ᱟᱹᱜᱩ ᱠᱟᱛᱮᱜ ᱤᱧ ᱫᱚ ᱯᱚᱥᱪᱤᱢ ᱵᱟᱝᱞᱟ ᱯᱚᱱᱚᱛ ᱨᱤᱧ ᱟᱹᱠᱷᱨᱤᱧᱟ ᱡᱮᱞᱮᱠᱟ ᱤᱧ ᱫᱚ ᱚᱸᱰᱮᱱᱟᱜ ᱡᱟᱦᱟᱸ ᱡᱤᱱᱥ ᱯᱮᱱᱴ ᱠᱚ ᱚᱱᱟ ᱠᱚ ᱤᱧ ᱚᱸᱰᱮ ᱟᱹᱰᱤ ᱵᱷᱟᱜᱮ ᱵᱷᱟᱜᱮ ᱵᱮᱥ ᱠᱳᱣᱟᱞᱤᱴᱤ ᱢᱤᱫᱴᱮᱱ ᱠᱳᱢᱯᱟᱱᱤ ᱠᱷᱚᱱᱤᱧ ᱦᱟᱛᱟᱣᱟ ᱡᱟᱦᱟᱸ ᱨᱮᱫᱚ ᱚᱱᱟ ᱠᱚ ᱵᱮᱱᱟᱣᱟ ᱚᱱᱟ ᱠᱳᱢᱯᱟᱱᱤ ᱠᱷᱚᱱ ᱠᱤᱨᱤᱧ ᱟᱹᱜᱩᱭᱟᱹᱧ ᱠᱤᱨᱤᱧ ᱟᱹᱜᱩ ᱠᱟᱛᱮᱜ ᱤᱧ ᱫᱚ ᱳᱭᱮᱥᱴ ᱵᱮᱝᱜᱚᱞ ᱥᱮ ᱯᱚᱥᱪᱤᱢᱵᱚᱝᱜᱚ ᱨᱮ ᱱᱟᱱᱟᱦᱩᱱᱟᱹᱨ ᱡᱮᱞᱟ ᱨᱤᱧ ᱟᱹᱠᱷᱨᱤᱧᱟ ᱡᱮᱞᱮᱠᱟ ᱤᱧ ᱡᱩᱫᱤ ᱛᱤᱱᱥᱚ ᱪᱟᱨᱥᱚ ᱥᱟᱲᱮ ᱪᱟᱨᱥᱚ ᱴᱟᱠᱟ ᱛᱮᱜᱮ ᱵᱮᱥ ᱵᱷᱟᱜᱮ ᱠᱳᱣᱟᱞᱤᱴᱤ ᱯᱮᱱᱴ ᱠᱚᱧ ᱟᱹᱜᱩᱭᱟ ᱚᱱᱟ ᱯᱮᱱᱴ ᱜᱮ ᱤᱧ ᱡᱚᱠᱷᱚᱱ ᱫᱚᱠᱟᱱ ᱦᱳᱞ ᱥᱮᱞᱟᱨᱤᱧ ᱟᱹᱠᱷᱨᱤᱧᱟ ᱛᱚᱠᱷᱚᱱ ᱫᱚ ᱚᱱᱟ ᱯᱮᱱᱴ ᱜᱮ ᱤᱧ ᱢᱳᱴᱟᱢᱩᱴᱤ ᱪᱷᱚᱥᱚ ᱥᱟᱲᱮ ᱪᱷᱚᱥᱚ ᱴᱟᱠᱟ ᱥᱟᱛᱥᱚ ᱫᱷᱟᱹᱵᱤᱡ ᱤᱧ ᱟᱹᱠᱷᱨᱤᱧᱟ ᱴᱷᱤᱠ ᱚᱱᱠᱟ ᱜᱮ ᱚᱱᱟ ᱠᱚᱨᱟᱣ ᱞᱟᱹᱜᱤᱫ ᱛᱮᱫᱚ ᱢᱤᱫᱴᱮᱱ ᱞᱟᱭᱥᱮᱱᱥ ᱠᱚᱨᱟᱣ ᱦᱩᱭᱩᱜᱼᱟ ᱡᱟᱦᱟᱸ ᱫᱚ ᱜᱚᱵᱷᱢᱮᱱᱴ ᱴᱮᱠᱥᱮ ᱧᱟᱢᱟ ᱚᱱᱠᱟ ᱡᱟᱦᱟᱱ ᱵᱮᱵᱽᱥᱟ ᱠᱷᱮᱛᱨᱮ ᱜᱮ ᱞᱟᱹᱴᱩ ᱵᱮᱵᱽᱥᱟ ᱠᱚᱨᱟᱣ ᱞᱮᱠᱷᱟᱱ ᱢᱤᱫᱴᱮᱱ ᱴᱨᱮᱹᱰ ᱞᱟᱭᱥᱮᱱ ᱟᱨ ᱟᱨᱚ ᱮᱢᱟᱱ ᱠᱳᱢᱯᱟᱱᱤ ᱨᱮ ᱞᱟᱭᱥᱮᱱᱥ ᱠᱚ ᱵᱮᱱᱟᱣ ᱦᱩᱭᱩᱜᱼᱟ ᱡᱟᱦᱟᱸ ᱫᱚ ᱴᱮᱠᱥ ᱟᱭᱴᱤ ᱯᱷᱟᱭᱤᱞ ᱠᱚ ᱛᱟᱨᱯᱚᱨ ᱵᱮᱵᱽᱥᱟ ᱵᱟᱱᱤᱡᱽᱡᱚ ᱜᱟᱱᱚᱜᱼᱟ